ᱤᱧᱟᱹᱜ ᱠᱩᱥᱤᱭᱟᱠᱟᱱ ᱠᱷᱚᱵᱚᱨ ᱠᱟᱜᱚᱡᱽ ᱫᱚ ᱠᱟᱱᱟ ᱱᱚᱣᱟᱨᱮ ᱚᱱᱟ ᱮᱱᱟᱜ ᱠᱩᱥᱤ ᱢᱮᱱᱟᱜᱼᱟ ᱡᱮ ᱟᱞᱮ ᱟᱞᱮᱭᱟᱜ ᱪᱷᱟᱹᱛᱨᱤᱭᱚ ᱠᱷᱚᱵᱚᱨ ᱡᱟᱦᱟᱸ ᱞᱮ ᱧᱟᱢᱟ ᱚᱱᱟ ᱚᱸᱰᱮ ᱛᱟᱦᱮᱱᱟ ᱟᱞᱮ ᱫᱚ ᱥᱟᱹᱨᱟᱹᱭᱠᱮᱞᱞᱟ ᱠᱷᱚᱱᱞᱮ ᱦᱤᱡᱩᱜᱼᱟ ᱮᱵᱚᱝᱥᱟᱹᱨᱟᱹᱭ ᱠᱮᱞᱞᱟ ᱨᱮᱭᱟᱜ ᱡᱟᱦᱟᱱᱟᱜ ᱜᱮ ᱡᱟᱦᱟᱸ ᱪᱤᱠᱟᱹᱜᱼᱟ ᱱᱚᱣᱟ ᱯᱚᱛᱛᱨᱤᱠᱟ ᱟᱞᱮ ᱡᱚᱛᱚᱭ ᱞᱟᱹᱭ ᱟᱞᱮᱭᱟ ᱟᱨ ᱡᱟᱦᱟᱸ ᱛᱤᱱᱟᱹᱜ ᱜᱮ ᱱᱚᱣᱟ ᱵᱤᱥᱚᱭ ᱛᱮ ᱚᱞ ᱯᱟᱲᱦᱟᱣ ᱥᱤᱪᱪᱷᱟ ᱢᱟᱱᱮ ᱡᱟᱦᱟᱸ ᱟᱛᱳ ᱨᱮ ᱫᱟᱜ ᱨᱮᱭᱟᱜ ᱠᱚᱥᱴᱚ ᱦᱩᱭᱩᱜ ᱠᱟᱱᱟ ᱡᱟᱦᱟᱸ ᱟᱛᱳ ᱨᱮ ᱚᱠᱚᱭ ᱚᱠᱟ ᱞᱮᱠᱟᱭ ᱵᱮᱵᱷᱟᱨᱮᱜᱼᱟ ᱪᱮᱫ ᱞᱟᱹᱜᱤᱫ ᱵᱮᱵᱷᱟᱨᱮᱜᱼᱟ ᱚᱱᱟ ᱠᱚ ᱡᱚᱛᱚᱭ ᱞᱟᱹᱭᱟ ᱨᱟᱡᱽᱱᱤᱛᱤᱠ ᱫᱚᱞ ᱦᱚᱸ ᱨᱮᱱᱟᱜ ᱦᱚᱸ ᱡᱚᱛᱚ ᱠᱷᱚᱵᱚᱨᱮ ᱫᱚᱦᱚᱭᱟ ᱥᱟᱶᱛᱮ ᱵᱚᱞ ᱮᱱᱮᱡ ᱠᱨᱤᱠᱮᱹᱴ ᱮᱱᱮᱡ ᱡᱟᱦᱟᱸ ᱜᱮ ᱟᱞᱮ ᱦᱩᱭᱩᱜᱼᱟ ᱡᱚᱛᱚ ᱚᱱᱟ ᱯᱚᱛᱛᱨᱤᱠᱟ ᱢᱟᱫᱽᱫᱷᱚᱢ ᱛᱮ ᱟᱞᱮ ᱵᱟᱲᱟᱭ ᱦᱚᱪᱚ ᱞᱮᱭᱟᱭ ᱥᱟᱶᱛᱮ ᱫᱮᱥᱼᱵᱤᱫᱮᱥ ᱨᱮᱱᱟᱜ ᱦᱚᱸ ᱚᱱᱟ ᱠᱷᱚᱵᱚᱨ ᱞᱮ ᱧᱟᱢᱟ ᱚᱱᱟ ᱤᱫᱤ ᱛᱮ ᱟᱞᱮ ᱫᱚ ᱫᱮᱦᱤᱠ ᱯᱨᱚᱵᱷᱟᱥ ᱥᱩᱵᱷᱟᱠᱚᱨ ᱫᱚ ᱢᱳᱵᱟᱭᱤᱞ ᱛᱮᱦᱚᱸ ᱪᱮ ᱵᱟᱝᱟ ᱯᱚᱛᱛᱨᱤᱠᱟ ᱢᱟᱫᱽᱫᱷᱚᱢ ᱛᱮᱦᱚᱸ ᱟᱞᱮ ᱞᱮ ᱧᱮᱞ ᱫᱟᱲᱮᱭᱟᱜᱼᱟ ᱚᱱᱟᱨᱮ ᱫᱳᱭᱦᱤᱠ ᱯᱨᱚᱵᱷᱟᱠᱚᱨ ᱫᱚ ᱟᱞᱮ ᱫᱚ ᱟᱹᱰᱤᱞᱮ ᱠᱩᱥᱤᱭᱟᱜᱼᱟ